ᱦᱮᱸ ᱤᱧᱟᱹᱜ ᱟᱰᱮ ᱯᱟᱥᱮ ᱨᱮ ᱥᱟᱸᱜᱷᱟᱨᱤᱭᱟᱹ ᱠᱚᱣᱟᱜ ᱛᱟᱦᱮᱸ ᱨᱮᱱᱟᱝ ᱥᱩᱵᱤᱫᱷᱟ ᱢᱮᱱᱟᱜᱼᱟ ᱠᱤᱱᱛᱤ ᱩᱱᱠᱩ ᱠᱤᱪᱷᱩ ᱠᱤᱪᱷᱩ ᱪᱮᱞᱮᱡᱽ ᱨᱮᱠᱚ ᱯᱟᱲᱟᱣ ᱫᱟᱲᱮᱭᱟᱜᱼᱟ ᱚᱱᱟ ᱫᱚ ᱦᱩᱭᱩᱜ ᱠᱟᱱᱟ ᱯᱟᱥᱮ ᱨᱮᱜᱮ ᱢᱤᱫᱴᱟᱝ ᱠᱞᱟᱵᱽ ᱚᱲᱟᱜ ᱢᱮᱱᱟᱜᱼᱟ ᱠᱞᱟᱵᱽ ᱚᱲᱟᱜ ᱨᱮ ᱠᱚᱲᱟ ᱜᱤᱫᱽᱨᱟᱹ ᱛᱟᱞᱟ ᱧᱤᱫᱟᱹ ᱫᱷᱟᱹᱵᱤᱡ ᱠᱟᱴᱟᱢ ᱠᱚᱱ ᱠᱚ ᱜᱟᱛᱮᱜᱼᱟ ᱟᱨ ᱦᱳᱭ ᱦᱟᱞᱞᱟᱭᱟᱠᱚ

ᱞᱟᱭᱤᱴ ᱢᱟᱨᱥᱟᱞ ᱦᱚᱸ ᱢᱟᱡᱷᱮ ᱢᱟᱷᱮ ᱜᱮ ᱪᱟᱞᱟᱜ ᱜᱮᱭᱟ ᱫᱟᱜ ᱫᱚ ᱥᱚᱵ ᱥᱚᱢᱚᱭ ᱫᱚ ᱵᱟᱝ ᱦᱤᱡᱩᱜᱼᱟ ᱥᱮᱛᱟᱜ ᱢᱤᱫ ᱫᱷᱟᱱ ᱛᱤᱠᱤᱱ ᱢᱤᱫ ᱫᱷᱟᱱ ᱟᱭᱩᱵᱽ ᱢᱤᱫ ᱫᱷᱟᱱ ᱦᱤᱡᱩᱜᱼᱟ ᱚᱱᱟ ᱠᱚ ᱪᱷᱟᱲᱟ ᱮᱴᱟᱜ ᱠᱳᱱᱳ ᱥᱳᱢᱚᱥᱟ ᱨᱮᱫᱚ ᱵᱟᱠᱚ ᱯᱟᱲᱟᱜᱼᱟ